ᱦᱮᱸ ᱞᱮᱞᱳ ᱚᱠᱟ ᱠᱷᱚᱱ ᱯᱮ ᱢᱮᱱᱮᱫᱼᱟ ᱚ ᱡᱷᱟᱲᱠᱷᱚᱱᱰ ᱨᱮ ᱞᱟᱜᱟᱣ ᱟᱠᱟᱱᱟ

ᱦᱳᱭ ᱤᱧ ᱫᱚ ᱱᱟᱦᱟᱜ ᱯᱚᱱᱚᱛ ᱛᱟᱞᱮ ᱫᱚ ᱡᱷᱟᱲᱠᱷᱚᱱᱰ ᱦᱚᱱᱚᱛ ᱫᱚ ᱥᱚᱨᱟᱭᱠᱮᱞᱞᱟ ᱠᱷᱟᱨᱥᱚᱣᱟ ᱟᱛᱳ ᱛᱟᱞᱮ ᱫᱚ ᱥᱤᱨᱭᱟᱹᱯᱩᱨ ᱱᱚᱸᱰᱮ ᱱᱤᱡ ᱱᱚᱛᱮ ᱦᱟᱸᱜ ᱱᱚᱝᱠᱟ ᱦᱟᱸᱜ ᱡᱷᱟᱨᱠᱷᱚᱰ ᱨᱮ ᱫᱤᱥᱚᱢ ᱨᱮ ᱠᱤᱪᱷᱩ ᱟᱹᱰᱤ ᱞᱮᱠᱟᱱᱟᱜ ᱛᱮ ᱦᱚᱲ ᱠᱚ ᱠᱚ ᱵᱚᱫᱚᱞᱚᱜ ᱠᱟᱱᱟ ᱦᱟᱱᱛᱮ ᱱᱟᱛᱮ ᱠᱚ ᱪᱟᱞᱟᱜ ᱠᱟᱱᱟ ᱱᱚᱜᱼᱚᱭ ᱡᱟᱭᱜᱟ ᱱᱚᱝᱠᱟ ᱛᱮᱠᱚ ᱵᱚᱫᱚᱞᱚᱜ ᱠᱟᱱᱟ ᱦᱟᱸᱜ ᱡᱮ ᱚᱠᱟ ᱠᱚᱨᱮ ᱠᱟᱹᱨᱠᱷᱟᱱᱟ ᱠᱚ ᱦᱤᱡᱩᱜ ᱠᱟᱱᱟ ᱚᱠᱟ ᱠᱚᱨᱮ ᱰᱮᱢ ᱠᱚᱦᱚᱸ ᱦᱤᱡᱩᱜ ᱠᱟᱱᱟ ᱟᱨ ᱚᱱᱠᱟ ᱜᱮ ᱟᱨᱦᱚᱸ ᱟᱹᱰᱤ ᱟᱭᱢᱟ ᱞᱮᱠᱟ ᱛᱮ ᱚᱱᱟ ᱠᱟᱨᱚᱱ ᱵᱟᱠᱚ ᱢᱟᱱᱮ ᱚᱠᱚᱭ ᱚᱠᱟ ᱞᱮᱠᱟ ᱛᱮᱠᱚ ᱤᱭᱟᱹᱜ ᱠᱟᱱᱟ ᱢᱟᱱᱮ ᱟᱹᱰᱤ ᱟᱭᱢᱟ ᱞᱮᱠᱟᱛᱮ ᱚᱱᱠᱟ ᱜᱮ

ᱦᱮᱸ ᱡᱩᱣᱟᱹᱱ ᱠᱚᱲᱟ ᱠᱩᱲᱤ ᱠᱚᱣᱟᱜ ᱫᱚ ᱱᱚᱝᱠᱟ ᱫᱚ ᱦᱩᱭᱩᱜ ᱠᱟᱱᱟ ᱵᱚᱫᱚᱞ ᱡᱟᱭᱜᱟ ᱱᱚᱝᱠᱟ ᱛᱮᱠᱚ ᱵᱚᱫᱚᱞᱮᱫᱼᱟ ᱩᱱᱠᱩ ᱱᱤᱛᱚᱝ ᱟᱵᱚ ᱱᱚᱣᱟ ᱡᱷᱟᱲᱠᱷᱚᱱᱰ ᱨᱮ ᱚᱱᱠᱟᱱ ᱨᱚᱡᱽᱜᱟᱨ ᱵᱟᱠᱚ ᱧᱟᱢᱮᱫᱼᱟ ᱚᱞ ᱯᱟᱲᱦᱟᱣ ᱵᱟᱲᱟ ᱠᱟᱛᱮ ᱨᱮᱦᱚᱸ ᱱᱤᱛᱚᱝ ᱨᱚᱡᱽᱜᱟᱨ ᱵᱟᱠᱚ ᱧᱟᱢᱮᱫ ᱠᱷᱟᱱ ᱪᱤᱠᱟᱹᱭᱟᱠᱚ ᱛᱚᱵᱮ ᱩᱱᱠᱩ ᱫᱚ ᱯᱩᱭᱥᱟᱹ ᱴᱟᱠᱟ ᱟᱨᱡᱟᱣ ᱞᱟᱹᱜᱤᱫ ᱛᱮ ᱵᱟᱨᱦᱮᱸ ᱫᱚᱥᱚᱢ ᱠᱚ ᱪᱟᱞᱟᱜ ᱠᱟᱱᱟ ᱵᱟᱨᱦᱮ ᱫᱤᱥᱚᱢ ᱛᱟᱹᱢᱤᱞ ᱱᱟᱹᱲᱩ ᱫᱤᱞᱞᱤ ᱢᱩᱢᱵᱟᱭ ᱚᱱᱠᱟᱱ ᱢᱟᱨᱟᱝ ᱢᱟᱨᱟᱝ ᱡᱟᱭᱜᱟ ᱠᱚ ᱪᱟᱞᱟᱜ ᱠᱟᱱᱟ ᱟᱨ ᱩᱱᱠᱩ ᱛᱟᱭᱚᱢ ᱫᱚ ᱠᱟᱹᱢᱤ ᱠᱟᱹᱢᱤ ᱛᱮ ᱚᱱᱛᱮ ᱨᱮᱜᱮ ᱠᱟᱹᱢᱤ ᱠᱚ ᱫᱤᱱ ᱠᱟᱹᱢᱤ ᱠᱟᱹᱢᱤ ᱛᱟᱭᱚᱢ ᱠᱚ ᱚᱱᱛᱮ ᱨᱮᱜᱮᱠᱚ ᱵᱟᱯᱞᱟᱜ ᱠᱟᱱᱟ ᱮᱱᱠᱷᱟᱱ ᱚᱱᱛᱮ ᱨᱮᱠᱚ ᱛᱟᱦᱮᱱ ᱠᱟᱱᱟ ᱛᱟᱭᱚᱢ ᱫᱚ ᱟᱛᱳ ᱫᱤᱥᱚᱢ ᱫᱚᱠᱚ ᱵᱟᱹᱜᱤᱭᱟᱜ ᱠᱟᱱᱟ ᱟᱨᱚ ᱚᱱᱛᱮ ᱨᱮᱠᱚ ᱛᱟᱦᱮᱸ ᱩᱛᱟᱹᱨᱚᱜ ᱠᱟᱱᱟ ᱚᱱᱠᱟ ᱚᱱᱠᱟ ᱛᱮᱠᱚ ᱵᱚᱫᱚᱞᱚᱜ ᱠᱟᱱᱟ ᱦᱳᱭ ᱦᱳᱭ ᱟᱨ ᱠᱩᱲᱤ ᱠᱚᱦᱚᱸ ᱚᱱᱠᱟ ᱪᱟᱞᱟᱜ ᱠᱟᱱᱟ ᱠᱚ ᱚᱠᱟ ᱥᱤᱞᱟᱹᱭ ᱢᱮᱥᱤᱱ ᱛᱮ ᱥᱮ ᱞᱩᱜᱽᱲᱤ ᱵᱮᱱᱟᱣ ᱠᱚ ᱞᱩᱜᱽᱲᱤ ᱛᱮᱧ ᱠᱚ ᱚᱱᱠᱟ ᱟᱭᱢᱟ ᱞᱮᱠᱟᱱ ᱦᱟᱱᱟ ᱱᱟᱣᱟ ᱛᱮᱠᱚ ᱪᱟᱞᱟᱜ ᱠᱟᱱᱟ ᱟᱨ ᱩᱱᱠᱩ ᱵᱟᱠᱚ ᱨᱩᱭᱟᱹᱲ ᱠᱟᱱᱟ ᱨᱩᱭᱟᱹᱲ ᱚᱱᱛᱮ ᱨᱮᱠᱚ ᱛᱟᱦᱮᱱ ᱠᱟᱱᱟ ᱦᱳᱭ ᱛᱟᱦᱮᱸ ᱴᱷᱟᱣᱠᱟᱹ ᱠᱚᱲᱟ ᱠᱚᱦᱚᱸ ᱚᱱᱠᱟ ᱜᱮ ᱚᱱᱛᱮ ᱨᱮ ᱦᱟᱥᱟ ᱠᱚ ᱠᱤᱨᱤᱧ ᱮᱫᱼᱟ ᱚᱱᱛᱮ ᱜᱮᱠᱚ ᱛᱟᱦᱮᱱ ᱠᱟᱱᱟ ᱠᱩᱲᱤ ᱠᱚᱦᱚᱸ ᱚᱱᱠᱟ ᱠᱟᱹᱢᱤ ᱠᱚ ᱥᱮᱱᱚᱜ ᱠᱟᱱᱟ ᱠᱟᱹᱢᱤ ᱠᱷᱚᱱ ᱟᱫᱚ ᱵᱟᱠᱚ ᱨᱩᱭᱟᱹᱲ ᱠᱟᱱᱟ ᱚᱱᱠᱟ ᱛᱮᱠᱚ ᱵᱚᱫᱚᱞᱚᱜ ᱠᱟᱱᱟ ᱡᱩᱣᱟᱹᱱ ᱠᱚᱲᱟ ᱠᱩᱲᱤ ᱠᱚᱦᱚᱸ ᱱᱚᱠᱨᱤ ᱪᱟᱹᱠᱨᱤ ᱞᱮᱠᱟᱱ ᱠᱚᱣᱟᱜ ᱫᱚ ᱩᱱᱠᱩ ᱦᱚᱸ ᱚᱱᱠᱟᱜᱮ ᱢᱟᱨᱟᱝ ᱢᱟᱨᱟᱝ ᱥᱟᱦᱟᱨ ᱠᱚᱨᱮ ᱠᱚ ᱛᱟᱦᱮᱱ ᱠᱟᱱᱟ ᱱᱚᱸᱰᱮ ᱡᱷᱟᱲᱠᱷᱚᱱᱰ ᱨᱮᱢᱟ ᱩᱱᱟᱹᱜ ᱱᱚᱠᱨᱤ ᱵᱟᱝ ᱛᱮ ᱮᱱᱠᱷᱟᱱ ᱵᱟᱨᱦᱮᱥᱮᱱᱨᱮ ᱱᱚᱠᱨᱤ ᱠᱚ ᱯᱮᱨᱮᱡᱮᱫᱼᱟ ᱥᱮᱱᱴᱨᱟᱞ ᱜᱚᱵᱷᱚᱨᱢᱮᱱᱴ ᱦᱤᱥᱟᱹᱵ ᱛᱮ ᱮᱱᱠᱷᱟᱱ ᱱᱚᱝᱠᱟ ᱠᱚ ᱱᱚᱠᱨᱤ ᱠᱟᱱᱟ ᱟᱨ ᱵᱟᱨᱦᱮᱥᱮᱫ ᱠᱚ ᱪᱟᱞᱟᱜ ᱠᱟᱱᱟ ᱩᱱᱠᱩ ᱦᱚᱸ ᱢᱟᱨᱟᱝ ᱢᱟᱨᱟᱝ

ᱩᱱᱟᱹᱜ ᱦᱚᱸ ᱚᱞᱪᱚ ᱚᱞ ᱯᱟᱲᱦᱟᱣ ᱞᱟᱹᱜᱤᱫ ᱛᱮ ᱥᱟᱦᱟᱨ ᱵᱟᱡᱟᱨ ᱠᱚᱨᱮ ᱠᱚ ᱛᱟᱦᱮᱱ ᱠᱟᱱᱟ ᱚᱱᱠᱟ ᱚᱱᱠᱟᱛᱮ ᱚᱞ ᱯᱟᱲᱦᱟᱣ ᱠᱟᱛᱮᱫ ᱚᱱᱛᱮ ᱨᱮᱜᱮ ᱛᱟᱦᱮᱱ ᱠᱟᱱᱟ ᱠᱚ ᱛᱟᱭᱚᱢ ᱫᱚ ᱚᱱᱛᱮ ᱨᱮᱜᱮ ᱠᱚ ᱥᱟᱸᱜᱮ ᱤᱫᱤᱭᱮᱱ ᱠᱷᱟᱱ ᱛᱟᱦᱮᱸ ᱛᱟᱦᱮᱸᱛᱮ ᱛᱟᱭᱚᱢ ᱫᱚ ᱚᱱᱛᱮ ᱨᱮᱜᱮ ᱦᱟᱥᱟᱠᱚ ᱠᱤᱨᱤᱧ ᱠᱟᱛᱮ ᱚᱱᱛᱮ ᱨᱮᱜᱮᱠᱚ ᱛᱟᱦᱮᱱ ᱠᱟᱱᱟ ᱟᱛᱳ ᱫᱤᱥᱚᱢ ᱩᱱᱠᱩ ᱡᱷᱟᱲᱠᱷᱚᱱᱰ ᱫᱚᱠᱚ ᱵᱟᱹᱜᱤ ᱤᱫᱤᱭᱟᱜ ᱠᱟᱱᱟ ᱱᱟᱥᱮ ᱱᱟᱥᱮᱛᱮ ᱦᱳᱭ ᱚᱱᱠᱟ ᱡᱟᱦᱟᱸ ᱞᱮᱠᱟ ᱤᱭᱟᱹ ᱠᱚ ᱪᱟᱞᱟᱜ ᱠᱟᱱᱟ ᱟᱢᱮᱨᱤᱠᱟ ᱠᱚ ᱪᱟᱞᱟᱜ ᱠᱟᱱᱟ ᱪᱤᱱ ᱠᱚ ᱪᱟᱞᱟᱜ ᱠᱟᱱᱟ ᱨᱩᱥ ᱚᱱᱠᱟ ᱵᱷᱮᱜᱟᱨ ᱵᱷᱮᱜᱤᱨ ᱥᱟᱺᱜᱤᱧ ᱥᱟᱺᱜᱤᱧ ᱠᱚ ᱪᱟᱞᱟᱜ ᱠᱟᱱ ᱠᱷᱟᱱ ᱩᱱᱠᱩ ᱫᱚ ᱛᱤᱱᱟᱹᱜ ᱠᱚ ᱦᱤᱡᱩᱜ ᱥᱮᱱᱚᱜᱼᱟ ᱦᱤᱡᱩᱜ ᱥᱮᱱᱚᱜᱢᱟ ᱛᱟᱠᱚ ᱮᱴᱠᱮᱴᱚᱲᱮ ᱦᱩᱭᱩᱜ ᱠᱟᱱᱟ ᱮᱱᱠᱷᱟᱱ ᱩᱱᱠᱩ ᱵᱟᱠᱚ ᱨᱩᱭᱟᱹᱲ ᱠᱟᱱᱟ ᱟᱨ ᱦᱳᱭ

ᱦᱳᱭ ᱪᱟᱞᱟᱣ ᱟᱠᱟᱱ ᱜᱮᱭᱟ ᱠᱚ ᱟᱹᱰᱤ ᱠᱤᱪᱷᱩ ᱟᱞᱮ ᱫᱷᱟᱨᱮ ᱯᱟᱥᱮ ᱱᱚᱣᱟ ᱥᱩᱨ ᱥᱮᱱᱤᱡ ᱦᱚᱸ ᱟᱞᱮ ᱟᱛᱳ ᱥᱩᱨ ᱥᱮᱱᱤᱡ ᱦᱚᱸ ᱱᱩᱭ ᱟᱢᱮᱨᱤᱠᱟ ᱥᱮᱫ ᱨᱮᱜᱮ ᱩᱱᱠᱩ ᱦᱚᱸᱠᱚ ᱡᱚᱛᱚ ᱯᱚᱨᱤᱵᱟᱨ ᱠᱚ ᱪᱟᱞᱟᱣ ᱟᱠᱟᱱᱟ ᱦᱳᱭ ᱦᱳᱭ ᱦᱮᱸ ᱦᱳᱭ ᱦᱳᱭ ᱦᱮᱸ ᱚᱱᱠᱟ ᱜᱮ ᱟᱨᱦᱚᱸ ᱤᱭᱟᱹ ᱠᱚᱦᱚᱸ ᱟᱨᱚ ᱯᱚᱨᱤᱵᱟᱨ ᱠᱚᱦᱚᱸ ᱱᱚᱝᱠᱟᱛᱮᱠᱚ ᱩᱪᱟᱹᱲ ᱤᱫᱤᱜ ᱠᱟᱱᱟ ᱮᱴᱟᱜ ᱯᱚᱨᱤᱵᱟᱨ ᱠᱚᱦᱚᱸ ᱦᱟᱲᱟᱢ ᱵᱤᱲᱦᱤ ᱥᱮ ᱜᱤᱫᱽᱨᱟᱹ ᱯᱤᱫᱽᱨᱟᱹ ᱠᱚᱦᱚᱸ ᱡᱟᱦᱟᱸ ᱞᱮᱠᱟ ᱱᱚᱸᱰᱮ ᱡᱷᱟᱲᱠᱷᱚᱱᱰ ᱨᱮ ᱠᱚᱭᱞᱟ ᱠᱷᱟᱫᱟᱱ ᱢᱮᱱᱟᱜᱼᱟ ᱤᱭᱩᱨᱤᱱᱤᱭᱟᱢ ᱟᱭᱨᱚᱱ ᱵᱚᱠᱥᱟᱭᱤᱰ ᱚᱱᱠᱟ ᱟᱹᱰᱤ ᱟᱭᱢᱟ ᱟᱭᱢᱟ ᱥᱟᱢᱟᱱ ᱠᱚ ᱢᱮᱱᱟᱜᱼᱟ ᱮᱱᱠᱷᱟᱱ ᱚᱱᱟ ᱠᱷᱟᱫᱟᱱ ᱠᱷᱟᱫᱟᱱ ᱠᱚ ᱠᱷᱩᱞᱟᱹᱣ ᱮᱫᱼᱟ ᱠᱷᱟᱫᱟᱱ ᱠᱚ ᱠᱷᱩᱞᱟᱹᱣ ᱮᱫᱟ ᱠᱷᱟᱱ ᱛᱟᱭᱚᱢ ᱫᱚ ᱚᱱᱟ ᱡᱟᱭᱜᱟ ᱨᱮᱱ ᱛᱤᱱᱟᱹᱜ ᱢᱟᱨᱟᱝ ᱮᱨᱤᱭᱟ ᱱᱟᱦᱟᱜ ᱚᱱᱟ ᱧᱟᱢᱚᱜ ᱠᱟᱱᱟ ᱥᱟᱢᱟᱱ ᱠᱚ ᱮᱱᱠᱷᱟᱱ ᱚᱱᱟ ᱡᱟᱭᱜᱟ ᱨᱮᱱ ᱦᱚᱲ ᱠᱚᱫᱚ ᱠᱚ ᱵᱤᱥᱛᱟᱯᱤᱛ ᱮᱴᱟᱜ ᱥᱮᱫᱠᱚ ᱤᱫᱤ ᱠᱟᱠᱚ ᱠᱟᱱᱟ ᱟᱨ ᱚᱱᱛᱮ ᱨᱮᱠᱚ ᱰᱮᱨᱟ ᱵᱟᱥᱟᱭᱮᱫ ᱠᱚᱣᱟ ᱚᱱᱠᱟ ᱛᱮ ᱟᱹᱰᱤ ᱰᱷᱮᱨ ᱠᱚ ᱩᱪᱟᱹᱲᱚᱜ ᱠᱟᱱᱟ ᱢᱟᱱᱮ ᱟᱵᱚ ᱱᱚᱸᱰᱮ ᱟᱹᱫᱤᱢ ᱠᱚᱣᱟᱜ ᱡᱚᱱᱚᱥᱚᱝᱠᱷᱟ ᱠᱚᱢᱚᱜ ᱠᱟᱱᱟ ᱢᱟᱱᱮ ᱠᱚ ᱱᱚᱸᱰᱮ ᱠᱷᱚᱱ ᱵᱟᱨᱦᱮ ᱠᱚ ᱤᱫᱤᱭᱮᱫ ᱠᱚᱣᱟ ᱵᱟᱨᱦᱮ ᱥᱮᱫ ᱮᱴᱟᱜ ᱥᱮᱫ ᱚᱱᱛᱮ ᱨᱮᱠᱚ ᱛᱟᱦᱮᱱ ᱠᱟᱱᱟ ᱟᱨᱦᱚᱸ ᱚᱱᱠᱟ ᱜᱮ ᱟᱭᱢᱟ ᱰᱮᱢ ᱠᱚᱦᱚᱸ ᱠᱚ ᱵᱮᱱᱟᱣᱮᱫᱼᱟ ᱢᱟᱨᱟᱝ ᱢᱟᱨᱟᱝ ᱰᱮᱢ ᱠᱚ ᱰᱮᱢ ᱠᱚ ᱵᱮᱱᱟᱣᱮᱫ ᱠᱷᱟᱱᱢᱟ ᱡᱟᱦᱟᱸ ᱞᱮᱠᱟ ᱟᱞᱮ ᱥᱩᱨ ᱨᱮ ᱢᱤᱫᱴᱮᱱ ᱢᱮᱱᱟᱜᱼᱟ ᱟᱹᱰᱤ ᱢᱟᱨᱟᱝ ᱠᱩᱡᱩ ᱰᱮᱢ ᱚᱱᱟ ᱠᱩᱡᱩ ᱰᱮᱢ ᱵᱮᱱᱟᱜ ᱠᱟᱱᱠᱷᱟᱱ ᱚᱸᱰᱮ ᱢᱟᱱᱮ ᱮᱠᱥᱚ ᱪᱷᱟᱵᱽᱵᱤᱥᱴᱤ ᱜᱟᱱ ᱥᱮ ᱮᱠᱥᱚ ᱛᱤᱨᱤᱥᱴᱤ ᱜᱟᱱ ᱟᱛᱳ ᱰᱩᱵᱩᱡᱚᱜ ᱠᱟᱱᱟ ᱮᱱᱠᱷᱟᱱ ᱚᱱᱟ ᱰᱩᱵᱩᱡᱚᱜ ᱠᱟᱱᱠᱷᱟᱱ ᱚᱱᱟ ᱦᱳᱭ ᱤᱱᱟᱹᱜ ᱜᱟᱱ ᱦᱳᱭ ᱦᱳᱭ ᱦᱮᱸ ᱱᱚᱸᱰᱮ ᱨᱮᱱ ᱦᱚᱲ ᱮᱠᱫᱚᱢ ᱯᱩᱨᱟᱹᱠᱚ ᱵᱟᱨᱦᱮ ᱠᱚ ᱤᱫᱤᱭᱮᱫ ᱠᱚᱣᱟ ᱵᱟᱨᱦᱮᱠᱚ ᱤᱫᱤᱭᱮᱫ ᱠᱚᱣᱟ ᱱᱟᱦᱟᱜ ᱠᱚ ᱮᱠᱫᱚᱢ ᱠᱚ ᱤᱫᱤᱭᱮᱫ ᱠᱚᱣᱟ ᱮᱱᱠᱷᱟᱱ ᱩᱱᱠᱩ ᱦᱟᱸᱜ ᱢᱟᱱᱮ ᱟᱨ ᱵᱟᱠᱚ ᱨᱩᱣᱟᱹᱲᱟ ᱮᱱᱠᱷᱟᱱ ᱟᱫ ᱱᱚᱛᱮᱨᱮᱱ ᱦᱚᱲᱞᱮ ᱟᱫ ᱪᱟᱵᱟ ᱩᱛᱟᱹᱨᱚᱜ ᱠᱟᱱᱟ ᱡᱷᱟᱲᱠᱷᱚᱱᱰ ᱨᱮᱱ

ᱦᱳᱭ ᱦᱳᱭ ᱦᱮᱸ ᱟᱨ ᱡᱟᱹᱥᱛᱤ ᱠᱟᱛᱮᱱ ᱦᱳᱭ ᱦᱳᱭ ᱡᱟᱹᱥᱛᱤ ᱠᱟᱛᱮ ᱧᱮᱞᱚᱜ ᱠᱟᱱᱟ ᱱᱚᱣᱟ ᱫᱚ ᱟᱹᱫᱤᱵᱟᱹᱥᱤ ᱠᱚ ᱡᱟᱭᱜᱟ ᱚᱱᱟ ᱡᱟᱭᱜᱟ ᱨᱮᱜᱮ ᱦᱩᱭᱩᱜ ᱠᱟᱱᱟ ᱟᱹᱫᱤᱵᱟᱹᱥᱤ ᱠᱚᱣᱟᱜ ᱡᱟᱭᱜᱟ ᱨᱮᱜᱮ ᱱᱚᱣᱟ ᱱᱟᱦᱟᱜ ᱵᱮᱱᱟᱜ ᱠᱟᱱᱟ ᱰᱮᱢ ᱠᱚ ᱠᱟᱹᱨᱠᱷᱟᱱᱟ ᱠᱚ ᱢᱟᱱᱮ ᱵᱤᱥᱛᱟᱯᱤᱛ ᱪᱮᱛᱟᱱ ᱵᱤᱥᱛᱟᱯᱤᱛ ᱤᱫᱤᱜ ᱠᱟᱱᱟ ᱠᱚ ᱢᱟᱱᱮ ᱫᱤᱱᱚᱢ ᱫᱤᱱᱚᱢ ᱛᱮ ᱱᱟᱦᱟᱸᱜ ᱢᱟᱞᱚᱴ ᱤᱫᱤᱜ ᱠᱟᱱᱟ ᱠᱚ ᱱᱚᱸᱰᱮ ᱨᱮᱱ ᱦᱚᱲ ᱫᱚᱦᱟᱸᱜ ᱟᱹᱫᱤᱵᱟᱹᱥᱤ ᱠᱚᱫᱚ ᱡᱷᱟᱲᱠᱷᱚᱱᱰ ᱨᱮᱱ ᱫᱚ ᱦᱳᱭ ᱦᱳᱭ ᱦᱳᱭ ᱵᱟᱠᱚ ᱩᱯᱨᱩᱢ ᱞᱮᱠᱟ ᱚᱠᱚᱭ ᱫᱚ ᱱᱟᱦᱟᱸᱜ ᱱᱚᱠᱨᱤ ᱡᱟᱞᱟ ᱛᱮ ᱪᱟᱞᱟᱣ ᱮᱱᱟᱭ ᱩᱱᱤ ᱪᱟᱞᱟᱣ ᱮᱱᱟ ᱚᱠᱚᱭ ᱠᱟᱹᱢᱤ ᱡᱟᱞᱟᱛᱮ ᱪᱟᱞᱟᱣ ᱮᱱᱟᱭ ᱟᱨ ᱚᱠᱚᱭ ᱱᱤᱛᱚᱜ ᱵᱤᱥᱛᱟᱯᱤᱥ ᱠᱟᱛᱮᱱ ᱦᱚᱸᱠᱚ ᱪᱟᱞᱟᱜ ᱠᱟᱱᱟ ᱟᱨᱦᱚᱸ ᱮᱱᱠᱷᱟᱱ ᱢᱟᱱᱮ ᱱᱟᱦᱟᱸᱜ ᱩᱱᱠᱩ ᱦᱚᱸ ᱛᱟᱭᱚᱢ ᱨᱮ ᱧᱟᱯᱟᱢ ᱦᱚᱛᱚ ᱵᱟᱠᱚ ᱧᱟᱯᱟᱢᱟ ᱟᱨ ᱚᱱᱠᱟᱜ ᱠᱟᱱᱟ ᱚᱱᱠᱟ ᱟᱹᱰᱤ ᱦᱳᱭ ᱟᱹᱰᱤ ᱮᱠᱫᱚᱢ ᱚᱥᱩᱵᱤᱫᱷᱟ ᱛᱚ ᱚᱥᱩᱵᱤᱫᱷᱟ ᱨᱮ ᱢᱮᱱᱟᱜ ᱞᱮᱭᱟ ᱟᱞᱮᱦᱚᱸ ᱮᱠᱫᱚᱢᱞᱮ ᱫᱚᱢᱮ ᱱᱚᱝᱠᱟ ᱦᱩᱭᱩᱜ ᱠᱟᱱᱠᱷᱟᱱ ᱫᱚ ᱫᱤᱱᱫᱤᱱᱛᱮ ᱢᱟᱦᱟᱜ ᱟᱵᱚ ᱦᱚᱲ ᱫᱚ ᱱᱟᱦᱟᱜ ᱠᱚ ᱪᱷᱤᱛᱤ ᱵᱤᱛᱤ ᱪᱟᱵᱟᱜᱼᱟ ᱫᱚᱨᱠᱟᱨ ᱛᱟᱦᱮᱱ ᱠᱟᱱᱟ ᱩᱱᱤᱭᱟᱜ ᱛᱟᱭᱚᱢᱫᱚ ᱯᱟᱛᱛᱟᱜᱮ ᱵᱟᱭ ᱧᱟᱢᱚᱜ ᱠᱟᱱᱟ ᱦᱟᱲᱟᱢ ᱵᱩᱰᱦᱤ ᱠᱚᱣᱟᱜ ᱢᱟ ᱚᱱᱮ ᱱᱟᱦᱟᱜ ᱩᱱᱠᱩᱢᱟ ᱟᱛᱳ ᱫᱤᱥᱚᱢ ᱨᱮ ᱛᱟᱦᱮᱱ ᱠᱟᱱ ᱜᱮᱭᱟᱠᱚ ᱢᱮᱱᱠᱷᱟᱱ ᱩᱱᱠᱩ ᱦᱚᱸ ᱚᱱᱮ ᱪᱮᱫ ᱤᱧ ᱢᱮᱱᱟ ᱩᱱᱠᱩ ᱦᱚᱸ ᱛᱟᱭᱚᱢ ᱫᱚ ᱚᱱᱮ ᱤᱭᱟᱹ ᱛᱮᱜᱮ ᱱᱟᱦᱟᱜᱠᱚ ᱵᱤᱥᱛᱟᱯᱤᱛᱚᱜ ᱠᱟᱱᱟ ᱡᱟᱦᱟᱸ ᱞᱮᱠᱟ ᱰᱮᱢ ᱠᱟᱹᱨᱠᱷᱟᱱᱟ ᱠᱚᱛᱮ ᱜᱮ ᱱᱟᱦᱟᱜ ᱡᱩᱣᱟᱹᱱ ᱠᱚ ᱟᱨ ᱱᱚᱠᱨᱤ ᱪᱟᱠᱨᱤ ᱠᱚᱢᱟ ᱵᱟᱨᱦᱮ ᱠᱚ ᱪᱟᱞᱟᱣ ᱮᱱᱜᱮᱭᱟ ᱟᱨ ᱱᱩᱠᱩ ᱫᱚᱦᱟᱸᱜ ᱦᱟᱲᱟᱢ ᱵᱩᱰᱦᱤ ᱠᱚᱢᱟ ᱦᱟᱸᱜ ᱟᱨ ᱡᱟᱦᱟᱸᱛᱮ ᱡᱟᱦᱟᱸ ᱠᱚ ᱥᱟᱨᱮᱡᱽ ᱟᱠᱟᱱᱟ ᱜᱤᱫᱽᱨᱟᱹ ᱢᱤᱫᱴᱮᱱ ᱵᱟᱨᱭᱟ ᱠᱚᱢᱥᱚᱢ ᱠᱚ ᱩᱱᱠᱩ ᱜᱮᱦᱟᱸᱜᱞᱮ ᱚᱱᱠᱟ ᱵᱤᱥᱛᱟᱯᱤᱛ ᱠᱚᱛᱮ ᱜᱮᱠᱚ ᱪᱟᱵᱟᱜ ᱠᱟᱱᱟ ᱱᱟᱦᱟᱜ ᱟᱨ ᱵᱟᱠᱷᱟᱱ ᱩᱱᱠᱩ ᱮᱴᱟᱜ ᱥᱮᱫ ᱠᱚ ᱤᱫᱤᱭᱮᱫ ᱠᱚᱣᱟ ᱱᱟᱦᱟᱜ ᱚᱱᱛᱮ ᱦᱚᱸᱠᱚ ᱛᱟᱦᱮᱱ ᱠᱟᱱᱟ ᱛᱟᱨᱟᱢᱟ ᱚᱱᱠᱟ ᱫᱚ ᱦᱟᱲᱟᱢ ᱵᱩᱰᱦᱤ ᱞᱮᱱᱠᱷᱟᱱ ᱛᱟᱭᱚᱢᱫᱚ ᱜᱤᱫᱽᱨᱟᱹ ᱯᱤᱫᱽᱨᱟᱹ ᱠᱚᱦᱚᱸ ᱵᱟᱠᱚ ᱧᱮᱞ ᱜᱤᱫᱽᱨᱟᱹ ᱯᱤᱫᱽᱨᱟᱹ ᱠᱚ ᱦᱟᱨᱟ ᱤᱫᱤᱜ ᱠᱟᱱᱟ ᱦᱟᱲᱟᱢ ᱵᱩᱰᱦᱤ ᱠᱚ ᱵᱟᱠᱚ ᱧᱮᱧᱮᱞᱟ ᱛᱟᱭᱚᱢ ᱩᱱᱠᱩ ᱦᱚᱸᱠᱚ ᱵᱟᱹᱜᱤᱭᱟᱠᱚ ᱠᱟᱱᱟ ᱚᱱᱠᱟᱛᱮ ᱢᱟᱱᱮ ᱟᱯᱟᱫ ᱩᱛᱟᱹᱨᱚᱜ ᱠᱟᱱᱟ ᱠᱚ ᱟᱨ ᱦᱳᱭ ᱦᱳᱭ ᱟᱹᱰᱤ ᱦᱟᱨᱠᱷᱮᱛ ᱥᱟᱥᱮᱛ ᱮᱠᱫᱚᱢ ᱫᱟᱭᱟᱜᱮᱢ ᱧᱮᱞ ᱠᱚᱣᱟ ᱧᱮᱞ ᱞᱮᱠᱚ ᱠᱷᱟᱱᱮᱢ

ᱦᱳᱭ ᱜᱚᱢᱠᱮ ᱦᱳᱭ ᱴᱷᱤᱠᱮᱢ ᱠᱟᱹᱴᱤᱡ ᱵᱟᱲᱟᱭ ᱧᱚᱜ ᱵᱟᱰᱟᱭ ᱧᱚᱜ ᱠᱮᱫᱼᱟ ᱟᱹᱵᱤᱱ ᱦᱚᱸ ᱟᱞᱮ ᱱᱚᱛᱮ ᱥᱮ ᱱᱚᱛᱮᱱᱟᱜ ᱦᱟᱨᱠᱮᱛ ᱥᱟᱥᱮᱛ ᱠᱚ ᱮᱱᱛᱮᱫ ᱟᱹᱰᱤ ᱱᱟᱯᱟᱭ ᱦᱳᱭ ᱦᱳᱭ ᱢᱟ ᱛᱚᱵᱮ ᱴᱷᱤᱠᱜᱮᱭᱟ ᱮᱱᱠᱷᱟᱱ ᱦᱮᱸ ᱦᱳᱭ ᱴᱷᱤᱠ ᱜᱮᱭᱟ